ᱦᱮᱸ ᱦᱮᱞᱳ ᱟᱹᱞᱤᱧ ᱞᱤᱧ ᱢᱮᱱᱮᱫᱼᱟ ᱩᱰᱤᱥᱥᱟ ᱯᱚᱱᱚᱛ ᱱᱚᱣᱟ ᱦᱟᱴ ᱵᱟᱫᱽᱲᱟ ᱜᱨᱟᱢ ᱯᱚᱧᱪᱟᱭᱮᱹᱛ ᱠᱷᱚᱱᱟᱜ ᱨᱟᱸᱜᱟᱢᱟᱹᱴᱭᱟᱹ ᱟᱹᱛᱩ ᱠᱷᱚᱱᱟᱜ ᱞᱤᱧ ᱢᱮᱱᱮᱫᱼᱟ ᱟᱪᱪᱷᱟ ᱦᱟᱯᱮ ᱟᱹᱵᱤᱱ ᱠᱟᱹᱴᱤᱡ ᱯᱚᱨᱤᱪᱚᱭ ᱤᱧ ᱠᱩᱞᱤ ᱵᱮᱱᱟ ᱟᱪᱪᱷᱟ ᱟᱹᱵᱤᱱ ᱞᱟᱹᱭ ᱧᱚᱜ ᱵᱤᱱ ᱥᱮ ᱯᱚᱨᱤᱪᱚᱭ ᱠᱟᱹᱴᱤᱡ ᱟᱪᱪᱷᱟ ᱟᱪᱪᱷᱟ ᱟᱪᱪᱷᱟ ᱟᱫᱚ ᱞᱩᱜᱽᱲᱤᱡ ᱫᱚᱠᱟᱱ ᱰᱤᱞᱟᱨ ᱢᱮᱱ ᱫᱚ ᱦᱩᱭᱩᱜ ᱠᱟᱱᱟ ᱡᱚᱛᱚ ᱞᱮᱠᱟᱱᱟᱜ ᱞᱩᱜᱽᱲᱤᱡ ᱧᱟᱢᱚᱜ ᱛᱮ ᱟᱪᱪᱷᱟ ᱟᱪᱪᱷᱟ ᱟᱫᱚ ᱚᱱᱮ ᱚᱱᱟ ᱠᱟᱛᱷᱟ ᱜᱮ ᱟᱹᱰᱤ ᱫᱤᱱ ᱠᱷᱚᱱᱟᱜ ᱱᱚᱜᱼᱚ ᱱᱚᱣᱟ ᱠᱟᱛᱷᱟ ᱜᱮ ᱟᱹᱞᱤᱧ ᱢᱚᱱᱮ ᱞᱤᱧ ᱩᱭᱦᱟᱹᱨᱮᱫᱼᱟ ᱛᱟᱦᱮᱸ ᱫᱚᱜ ᱟᱫᱚ ᱟᱹᱞᱤᱧ ᱦᱚᱸ ᱚᱱᱠᱟ ᱚᱵᱚᱥᱥᱳᱭ ᱜᱚᱴᱟ ᱜᱮᱞᱤᱧ ᱫᱟᱬᱟ ᱠᱮᱫᱼᱟ ᱛᱳ ᱚᱱᱠᱟ ᱥᱩᱵᱤᱫᱷᱟ ᱠᱚ ᱞᱩᱜᱽᱲᱤᱡ ᱠᱚ ᱚᱱᱠᱟ ᱧᱟᱢ ᱨᱮᱱᱟᱜ ᱢᱟ ᱵᱟᱝᱞᱤᱧ ᱧᱮᱞ ᱞᱮᱫᱼᱟ ᱢᱟᱱᱮ ᱵᱟᱹᱞᱤᱧ ᱵᱩᱡᱷᱟᱹᱣ ᱞᱮᱫᱼᱟ ᱟᱫᱚ ᱱᱚᱣᱟ ᱚᱠᱟ ᱞᱮᱠᱟᱨᱮ ᱟᱹᱵᱤᱱᱟᱜ ᱤᱧ ᱱᱚᱣᱟᱧ ᱠᱚᱱᱴᱟᱠᱴ ᱧᱟᱢ ᱠᱮᱫᱼᱟ ᱟᱫᱚᱧ ᱢᱮᱱᱮᱫᱼᱟ ᱦᱟᱯᱮᱥᱮ ᱮᱱᱠᱷᱟᱱ ᱫᱚ ᱱᱚᱣᱟ ᱡᱟᱦᱟᱸ ᱦᱟᱸᱜ ᱞᱩᱜᱽᱲᱤᱡ ᱢᱮᱱᱫᱚ ᱦᱩᱭᱩᱜ ᱠᱟᱱᱟ ᱵᱤᱥᱛᱤ ᱠᱚᱛᱮ ᱟᱞᱮ ᱢᱟ ᱠᱟᱪᱟ ᱦᱩᱭᱩᱜ ᱠᱟᱱᱟ ᱛᱟᱨᱯᱚᱨᱮ ᱡᱷᱟᱹᱞᱟᱜ ᱠᱚ ᱛᱟᱨᱯᱚᱨᱮ ᱱᱚᱣᱟ ᱯᱟᱹᱧᱪᱤ ᱥᱟᱹᱲᱤ ᱠᱚ ᱟᱪᱪᱷᱟ ᱱᱚᱣᱟ ᱜᱮᱦᱟᱸᱜ ᱚᱱᱟᱠᱚ ᱢᱮᱱᱟᱜ ᱟᱪᱮ ᱵᱟᱝᱟ ᱦᱳᱭ ᱟᱫᱚ ᱥᱤᱝᱜᱮᱹᱞ ᱯᱤᱥ ᱛᱚ ᱚᱱᱟᱞᱤᱧ ᱤᱫᱤᱭᱟ ᱠᱟᱛᱷᱟ ᱦᱩᱭᱩᱜ ᱠᱟᱱᱟ ᱟᱞᱮᱭᱟᱜ ᱢᱤᱫᱴᱟᱱ ᱵᱟᱯᱞᱟ ᱯᱨᱳᱜᱽᱨᱟᱢ ᱛᱟᱞᱮ ᱢᱮᱱᱟᱜᱼᱟ ᱦᱮᱸᱪᱮ ᱟᱫᱚ ᱵᱟᱯᱞᱟ ᱠᱚ ᱯᱨᱳᱜᱽᱨᱟᱢ ᱨᱮ ᱢᱮᱱᱟᱜᱼᱟ ᱢᱟᱱᱮ ᱠᱚᱢ ᱥᱮ ᱠᱚᱢ ᱟᱹᱞᱤᱧ ᱢᱟᱱᱮ ᱟᱹᱞᱤᱧ ᱢᱮᱱᱟ ᱠᱚᱢᱥᱮ ᱠᱚᱢ ᱢᱟᱱᱮ ᱯᱚᱧᱪᱟᱥ ᱥᱟᱴᱴᱤ ᱜᱟᱱ ᱟᱹᱞᱤᱧ ᱞᱩᱜᱽᱲᱤᱡ ᱞᱤᱧ ᱟᱹᱜᱩᱭᱟ ᱟᱫᱚ ᱚᱱᱟ ᱩᱱᱟᱹᱜ ᱵᱷᱤᱛᱨᱤ ᱨᱮ ᱟᱹᱵᱤᱱ ᱴᱷᱮᱱ ᱚᱱᱠᱟ ᱦᱩᱭ ᱫᱟᱲᱮᱭᱟᱜᱼᱟ ᱥᱩᱵᱤᱫᱷᱟ ᱦᱩᱭ ᱫᱟᱲᱮᱭᱟᱜᱼᱟ ᱦᱮᱸ ᱦᱳᱭ ᱦᱳᱭ ᱰᱤᱥᱠᱟᱣᱩᱱᱴ ᱠᱟᱛᱷᱟ ᱜᱮᱦᱟᱸᱜ ᱞᱤᱧ ᱠᱩᱞᱤᱵᱮᱱ ᱞᱟᱹᱜᱤᱫᱚᱜ ᱟᱫᱚ ᱚᱱᱠᱟ ᱫᱚ ᱦᱚᱸ ᱦᱚᱸ ᱟᱪᱪᱷᱟ ᱟᱪᱪᱷᱟ ᱦᱳᱭ ᱦᱳᱭ ᱦᱳᱭ ᱦᱳᱭ ᱟᱪᱪᱷᱟ ᱴᱷᱤᱠ ᱜᱮᱭᱟ ᱦᱳᱭ ᱟᱪᱪᱷᱟ ᱴᱷᱤᱠ ᱜᱮᱭᱟ ᱟᱫᱚ ᱮᱱᱠᱷᱟᱱ ᱫᱚ ᱦᱟᱸᱜ ᱴᱷᱟᱹᱶᱠᱟᱹ ᱜᱮᱭᱟ ᱟᱹᱵᱤᱱ ᱠᱟᱹᱴᱤᱡ ᱵᱟᱨ ᱯᱤᱥ ᱨᱮ ᱵᱟᱨ ᱯᱤᱥ ᱨᱮ ᱚᱱᱠᱟ ᱠᱷᱟᱱ ᱫᱚ ᱢᱟᱱᱮ ᱪᱮᱫ ᱞᱮᱠᱟ ᱚᱱᱠᱟ ᱦᱤᱥᱟᱹᱵᱽ ᱵᱤᱱ ᱚᱱᱟ ᱦᱤᱥᱟᱹᱵᱽ ᱟᱹᱞᱤᱧ ᱢᱟ ᱯᱩᱭᱥᱟᱹ ᱞᱤᱧ ᱟᱪᱪᱷᱟ ᱟᱪᱪᱷᱟ ᱟᱪᱪᱷᱟ ᱦᱳᱭ ᱦᱳᱭ ᱠᱟᱛᱷᱟ ᱢᱟ ᱚᱱᱟ ᱠᱟᱱ ᱜᱮᱭᱟ ᱦᱳᱭ ᱟᱫᱚ ᱚᱱᱠᱟ ᱫᱚ ᱦᱟᱸᱜ ᱵᱮᱥ ᱠᱚᱣᱟᱞᱤᱴᱤ ᱢᱮᱱ ᱠᱮᱫ ᱠᱷᱟᱱ ᱢᱤᱰᱤᱭᱟᱢ ᱫᱷᱟᱨᱟ ᱠᱚᱣᱟᱞᱤᱴᱤ ᱞᱤᱧ ᱟᱹᱜᱩᱭᱟ ᱵᱩᱡᱷᱟᱹᱣ ᱥᱮ ᱟᱫᱚ ᱚᱱᱟ ᱢᱤᱰᱤᱭᱟᱢ ᱠᱚᱣᱟᱞᱤᱴᱤ ᱦᱤᱥᱟᱹᱵᱽ ᱛᱮ ᱟᱹᱞᱤᱧ ᱚᱱᱟ ᱡᱟᱦᱟᱸ ᱢᱤᱫᱥᱚ ᱯᱚᱧᱪᱟᱥ ᱵᱮᱱ ᱢᱮᱱ ᱠᱮᱜᱼᱟ ᱚᱱᱟ ᱢᱤᱫᱥᱚ ᱯᱚᱧᱪᱟᱥ ᱡᱩᱫᱤ ᱟᱹᱞᱤᱧ ᱢᱟᱱᱮ ᱛᱮᱞᱤᱧ ᱟᱹᱜᱩᱭᱟ ᱢᱟᱱᱮ ᱦᱟᱲᱟᱦᱟᱹᱲᱤ ᱟᱹᱵᱤᱱ ᱢᱟᱱᱮ ᱯᱷᱟᱭᱤᱵᱷ ᱯᱟᱨᱥᱮᱱᱴ ᱰᱤᱥᱠᱟᱣᱩᱱᱴ ᱡᱩᱫᱤ ᱵᱮᱱ ᱮᱢᱟ ᱞᱤᱧᱟ ᱮᱱᱠᱷᱟᱱ ᱡᱟᱹᱱᱤᱡ ᱟᱹᱞᱤᱧ ᱡᱟᱹᱱᱤᱡ ᱴᱷᱤᱠ ᱴᱷᱤᱠ ᱟᱵᱟᱨ ᱵᱮᱱᱤᱯᱷᱤᱴ ᱧᱟᱢ ᱫᱚᱞᱤᱧ ᱧᱟᱢᱟ ᱟᱫᱚ ᱱᱚᱜᱼᱚ ᱱᱚᱝᱠᱟᱜ ᱠᱟᱱᱟ ᱚᱱᱟ ᱡᱟᱦᱟᱱᱟᱜ ᱯᱟᱹᱧᱪᱤ ᱥᱟᱹᱲᱤ ᱞᱤᱧ ᱢᱮᱱ ᱠᱮᱫᱼᱟ ᱚᱱᱟ ᱯᱟᱹᱧᱪᱤ ᱥᱟᱹᱲᱤ ᱫᱚ ᱦᱟᱸᱜ ᱩᱱᱟᱹᱜ ᱥᱟᱴᱷᱮ ᱛᱮᱫᱚ ᱵᱟᱝᱼᱟ ᱚᱸᱰᱮ ᱠᱷᱚᱱᱟᱜ ᱢᱟᱱᱮ ᱛᱤᱨᱤᱥ ᱮᱠᱛᱤᱨᱤᱥᱴᱤ ᱜᱟᱱ ᱚᱱᱟ ᱫᱚᱞᱤᱧ ᱟᱹᱜᱩᱭᱟ ᱦᱳᱭ ᱦᱳᱭ ᱟᱪᱪᱷᱟ ᱟᱪᱪᱷᱟ ᱴᱷᱤᱠ ᱜᱮᱭᱟ ᱴᱷᱤᱠ ᱜᱮᱭᱟ ᱟᱫᱚ ᱱᱚᱜᱼᱚᱭ ᱱᱚᱣᱟ ᱠᱟᱛᱷᱟ ᱢᱮᱱᱟᱜᱼᱟ ᱟᱫᱚ ᱛᱟᱦᱞᱮ ᱴᱷᱤᱠ ᱜᱮᱭᱟ ᱡᱩᱫᱤ ᱟᱹᱵᱤᱱ ᱚᱱᱠᱟ ᱵᱤᱱ ᱫᱟᱲᱮᱭᱟᱜᱼᱟ ᱮᱱᱠᱷᱟᱱ ᱫᱚ ᱟᱹᱞᱤᱧ ᱚᱱᱟ ᱠᱮᱢᱮᱨᱟ ᱠᱟᱛᱮᱫ ᱵᱤᱱ ᱵᱷᱮᱡᱟ ᱫᱟᱲᱮᱭᱟᱞᱤᱧᱟ ᱯᱷᱳᱴᱳ ᱨᱮᱢ ᱵᱷᱮᱡᱟ ᱫᱟᱲᱮᱭᱟᱞᱤᱧᱟ ᱯᱷᱳᱱ ᱛᱮ ᱟᱪᱪᱷᱟ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱟᱹᱰᱤ ᱟᱹᱰᱤ ᱫᱷᱚᱱᱱᱚᱵᱟᱫᱽ ᱫᱩᱵᱽᱨᱟᱡᱽ ᱵᱟᱹᱵᱩ ᱢᱟ ᱴᱷᱤᱠ ᱜᱮᱭᱟ ᱡᱚᱦᱟᱨ ᱜᱮ ᱡᱚᱦᱟᱨ ᱜᱮ